ᱠᱟᱞᱟᱨ ᱢᱮᱱ ᱫᱚ ᱨᱚᱝ ᱱᱚᱣᱟ ᱨᱚᱝ ᱨᱮᱭᱟᱜ ᱱᱮᱜᱮᱴᱤᱵᱽ ᱫᱤᱠ ᱫᱚ ᱦᱩᱭᱩᱜ ᱠᱟᱱᱟ ᱨᱚᱝ ᱫᱚ ᱠᱟᱹᱴᱤᱡ ᱜᱤᱫᱽᱨᱟᱹ ᱴᱷᱮᱱ ᱫᱚ ᱟᱹᱰᱤ ᱵᱟᱹᱲᱤᱡ ᱡᱤᱱᱤᱥ ᱠᱟᱱᱟ ᱪᱮᱫᱟᱜ ᱥᱮ ᱠᱟᱹᱴᱤᱡ ᱜᱤᱫᱽᱨᱟᱹ ᱫᱚ ᱡᱩᱫᱤ ᱠᱷᱮᱞ ᱠᱷᱮᱞ ᱛᱮ ᱨᱚᱝ ᱠᱚ ᱡᱚᱢ ᱞᱮᱠᱷᱟᱱ ᱟᱹᱰᱤ ᱵᱟᱹᱲᱤᱡ ᱞᱟᱡ ᱦᱟᱥᱚ ᱠᱚᱣᱟ ᱟᱨ ᱦᱚᱸ ᱛᱩᱞᱤ ᱨᱚᱝ ᱛᱮ ᱡᱩᱫᱤ ᱠᱷᱟᱛᱟ ᱨᱮᱢ ᱚᱞ ᱞᱮᱠᱷᱟᱱ ᱚᱱᱟ ᱠᱷᱟᱛᱟ ᱨᱮᱱᱟᱜ ᱩᱞᱴᱟᱹ ᱫᱷᱟᱨᱮ ᱟᱹᱰᱤ ᱵᱟᱹᱲᱤᱡ ᱧᱮᱞᱚᱜᱼᱟ ᱚᱱᱟ ᱠᱷᱟᱹᱛᱤᱨ ᱨᱚᱝ ᱫᱚ ᱟᱹᱰᱤ ᱵᱟᱹᱲᱤᱜᱼᱟ